ᱟᱵᱚ ᱵᱟᱸᱠᱩᱲᱟ ᱦᱚᱱᱚᱛ ᱨᱮ ᱟᱵᱚ ᱡᱟᱦᱟᱸ ᱥᱟᱱᱛᱟᱲᱟᱜ ᱯᱤᱲᱦᱤ ᱢᱮᱱᱟᱜ ᱛᱟᱵᱚᱱᱟ ᱡᱮᱢᱚᱱ ᱦᱟᱹᱠᱩ ᱥᱟᱵ ᱞᱩᱢᱟᱹᱝ ᱟᱰᱟ ᱯᱟᱹᱴᱭᱟᱹ ᱜᱟᱞᱟᱝ ᱡᱚᱱᱚᱜ ᱜᱟᱞᱟᱝ ᱯᱟᱨᱠᱚᱢ ᱩᱧ ᱟᱭᱢᱟ ᱟᱭᱢᱟ ᱡᱤᱱᱤᱥ ᱢᱮᱱᱟᱜ ᱟᱠᱟᱫ ᱛᱟᱵᱚᱱᱟ ᱥᱮᱫᱟᱭ ᱠᱷᱚᱱᱟᱜ ᱜᱮ ᱱᱚᱣᱟ ᱠᱚᱫᱚ ᱠᱟᱹᱢᱤ ᱦᱤᱡᱩᱜ ᱠᱟᱱᱟ ᱟᱨ ᱱᱚᱝᱠᱟ ᱜᱮ ᱠᱟᱹᱢᱤ ᱪᱟᱞᱟᱜᱼᱟ ᱟᱨ ᱠᱟᱢᱟᱨ ᱠᱚᱭᱟᱜ ᱫᱚ ᱡᱮᱢᱚᱱ ᱠᱩᱰᱤ ᱠᱟᱹᱴᱟᱹᱨᱤ ᱴᱟᱜᱟ ᱵᱷᱤᱱᱴᱤ ᱱᱩᱠᱩᱭᱟᱜ ᱫᱚ ᱥᱮᱫᱟᱭ ᱠᱷᱚᱱᱟᱜ ᱜᱮ ᱱᱚᱣᱟ ᱠᱚ ᱠᱟᱹᱢᱤ ᱪᱟᱞᱟᱜ ᱠᱟᱱ ᱛᱟᱠᱚᱭᱟ ᱟᱨ ᱱᱚᱝᱠᱟ ᱜᱮ ᱠᱟᱹᱢᱤ ᱩᱱᱠᱩᱭᱟᱜ ᱫᱚ ᱪᱟᱞᱟᱜᱼᱟ ᱢᱟᱹᱦᱞᱤ ᱠᱚᱣᱟᱜ ᱫᱚ ᱡᱮᱢᱚᱱ ᱴᱩᱯᱞᱟᱹᱜ ᱡᱩᱛ ᱴᱷᱮᱠᱟ ᱟᱨ ᱦᱚᱸ ᱟᱭᱢᱟ ᱞᱮᱠᱟᱱᱟᱜ ᱢᱮᱱᱟᱜ ᱛᱟᱠᱚᱭᱟ ᱩᱱᱠᱩᱭᱟᱜ ᱦᱚᱸ ᱱᱚᱝᱠᱟ ᱜᱮ ᱥᱮᱫᱟᱭ ᱠᱷᱚᱱᱟᱜ ᱜᱮ ᱦᱮᱡ ᱟᱠᱟᱱ ᱛᱟᱠᱚᱭᱟ ᱟᱨ ᱱᱚᱝᱠᱟ ᱜᱮ

ᱠᱟᱱ ᱛᱟᱠᱚᱭᱟ ᱠᱩᱝᱠᱟᱹᱞᱟᱜ ᱦᱚᱸ ᱡᱮᱢᱚᱱ ᱦᱟᱥᱟ ᱨᱮᱱᱟᱜ ᱴᱩᱠᱩᱡ ᱠᱚ ᱡᱩᱛ ᱟᱹᱜᱩᱭᱮᱫ ᱫᱚ ᱩᱱᱠᱩ ᱦᱚᱸ ᱥᱮᱫᱟᱭ ᱠᱷᱚᱱᱟᱜ ᱱᱚᱝᱠᱟ ᱜᱮ ᱡᱩᱛ ᱦᱤᱡᱩᱜ ᱠᱟᱱ ᱛᱟᱠᱚᱭᱟ ᱟᱨ ᱱᱚᱝᱠᱟ ᱜᱮ ᱡᱩᱛ ᱪᱟᱞᱟᱜ ᱛᱟᱠᱚᱭᱟ ᱦᱚᱜᱼᱚᱭ ᱱᱩᱝᱠᱩᱭᱟᱜ ᱯᱤᱲᱦᱤ ᱪᱮᱛᱟᱱ ᱯᱤᱲᱦᱤ ᱠᱟᱹᱢᱤ ᱥᱮᱫᱟᱭ ᱠᱷᱚᱱᱟᱜ ᱦᱮᱡ ᱟᱠᱟᱱ ᱛᱟᱠᱚᱭᱟ ᱟᱨ ᱱᱤᱛ ᱦᱚᱸ ᱱᱚᱝᱠᱟ ᱜᱮ ᱪᱟᱞᱟᱜ ᱠᱟᱱ ᱛᱟᱠᱚᱭᱟ